ᱤᱧᱟᱹᱜ ᱜᱷᱟᱨᱚᱸᱡᱽ ᱨᱮ ᱟᱹᱰᱤᱜᱟᱱ ᱵᱟᱹᱲᱛᱤ ᱦᱚᱲ ᱤᱥᱤᱱ ᱵᱟᱥᱟᱝ ᱠᱟᱛᱮ ᱤᱧ ᱡᱚᱢ ᱦᱚᱪᱚ ᱠᱟᱜ ᱠᱚᱣᱟ ᱤᱥᱤᱱ ᱛᱟᱲᱟᱛᱟᱹᱲᱤ ᱞᱟᱹᱜᱤᱫ ᱛᱮᱫᱚ ᱵᱟᱨᱭᱟ ᱪᱩᱞᱦᱟᱹ ᱡᱚᱛᱚ ᱥᱩᱨ ᱠᱟᱛᱮ ᱵᱟᱨᱭᱟ ᱨᱮ ᱪᱚᱸᱫᱟ ᱵᱟᱥᱟᱝ ᱠᱟᱛᱮ ᱤᱥᱤᱱ ᱦᱚᱪᱚ ᱤᱥᱤᱱ ᱠᱟᱛᱮ ᱚᱲᱟᱜ ᱨᱮᱱ ᱦᱚᱲ ᱡᱚᱢ ᱦᱚᱪᱚ ᱠᱟᱛᱮ ᱵᱟᱹᱫᱽ ᱠᱷᱮᱛ ᱨᱮᱱ ᱠᱟᱹᱢᱤ ᱦᱚᱲ ᱠᱚ ᱮᱢ ᱟᱠᱟᱫ ᱠᱚᱣᱟᱹᱧ